ᱦᱮᱸ ᱤᱧ ᱢᱤᱫᱴᱟᱝ ᱮᱱᱮᱡ ᱦᱮᱯᱨᱟᱣᱨᱮᱧ ᱥᱮᱞᱮᱫ ᱞᱮᱱ ᱛᱟᱦᱮᱱᱟ ᱦᱮ ᱸ ᱡᱟᱦᱟᱸ ᱫᱚ ᱟᱞᱮ ᱦᱮᱸ ᱡᱟᱦᱟᱨᱮ ᱥᱤᱞᱟᱹᱭᱞᱮ ᱪᱮᱫᱚᱜ ᱛᱟᱦᱮᱱᱟ ᱚᱸᱰᱮ ᱱᱟᱜ ᱤᱭᱟᱹ ᱟᱵᱚᱣᱟᱜ ᱟᱯᱱᱟᱹᱛ ᱢᱟᱦᱟᱨᱮ ᱮᱱᱮᱡ ᱥᱮᱨᱮᱧ ᱦᱮᱯᱨᱟᱣ ᱠᱚ ᱫᱚᱦᱚᱞᱮᱫ ᱛᱟᱦᱮᱱᱟ ᱚᱱᱟ ᱟᱹᱯᱱᱟᱹᱛ ᱢᱟᱦᱟ ᱤᱫᱤ ᱠᱟᱛᱮ ᱜᱮ ᱟᱹᱰᱤ ᱢᱚᱡᱽᱜᱮ ᱮᱱᱮᱡ ᱥᱮᱨᱮᱧ ᱦᱮᱸ ᱤᱧ ᱛᱟᱦᱮᱸ ᱠᱟᱱᱟ ᱚᱱᱟ ᱞᱮᱠᱟᱛᱮᱜᱮ ᱚᱱᱟ ᱥᱮᱨᱮᱧ ᱠᱚᱦᱚᱸ ᱮᱱᱮᱡ ᱠᱚᱦᱚᱸ ᱚᱱᱟ ᱛᱟᱦᱮᱸ ᱠᱟᱱᱟ ᱟᱨ ᱟᱹᱰᱤ ᱢᱚᱡᱽᱜᱮ